ᱟᱞᱮ ᱚᱲᱟᱜ ᱨᱮᱫᱚ ᱟᱭᱢᱟ ᱨᱚᱠᱚᱢ ᱜᱮ ᱡᱤᱵᱽᱼᱡᱤᱭᱟᱹᱞᱤᱧ ᱟᱹᱥᱩᱞ ᱟᱠᱟᱫ ᱠᱚᱣᱟ ᱢᱮᱨᱚᱢᱤᱧ ᱟᱹᱥᱩᱞ ᱟᱠᱟᱫ ᱠᱚᱣᱟ ᱰᱟᱹᱝᱨᱤᱧ ᱟᱹᱥᱩᱞ ᱟᱠᱟᱫ ᱠᱚᱣᱟ ᱥᱤᱢᱤᱧ ᱟᱹᱥᱩᱞ ᱠᱟᱜ ᱠᱚᱣᱟ ᱜᱮᱰᱮᱧ ᱟᱹᱥᱩᱞ ᱠᱟᱜ ᱠᱚᱣᱟ ᱟᱫᱚ ᱩᱱᱠᱩ ᱫᱚ ᱥᱩᱠᱨᱤ ᱦᱚᱸ ᱵᱟᱨᱭᱟ ᱜᱟᱱᱤᱧ ᱟᱹᱥᱩᱞ ᱠᱟᱜ ᱠᱤᱱᱟᱹ ᱟᱫᱚ ᱩᱱᱠᱩ ᱫᱚ ᱥᱩᱠᱨᱤ ᱫᱚ ᱟᱞᱟᱫᱟ ᱜᱚᱲᱟ ᱨᱮ ᱥᱤᱢ ᱟᱨ ᱜᱮᱰᱮ ᱜᱚᱲᱟᱨᱮ ᱢᱤᱫ ᱜᱚᱲᱟ ᱨᱮᱜᱤᱧ ᱫᱚᱦᱚ ᱠᱚᱣᱟ ᱛᱟᱨᱯᱚᱨᱮ ᱰᱟᱹᱝᱨᱤ ᱢᱮᱨᱚᱢ ᱫᱚ ᱩᱱᱠᱩ ᱜᱚᱲᱟᱧ ᱠᱚᱨᱟᱣ ᱠᱟᱜ ᱠᱚᱣᱟᱧ ᱟᱨ ᱱᱩᱠᱩ ᱫᱚ ᱥᱤᱢ ᱜᱮᱰᱮ ᱫᱚ ᱥᱮᱛᱟᱜ ᱡᱚᱠᱷᱱᱤᱧ ᱩᱰᱩᱠ ᱠᱚᱣᱟ ᱛᱚᱠᱷᱚᱱ ᱜᱮ ᱳᱭ ᱡᱟ ᱞᱩᱵᱩᱜ ᱤᱧ ᱮᱢᱟ ᱠᱚᱣᱟ ᱦᱩᱲᱩ ᱠᱚᱧ ᱮᱢᱟ ᱠᱚᱣᱟ ᱪᱟᱣᱞᱮ ᱠᱚᱧ ᱮᱢᱟ ᱠᱚᱣᱟ ᱚᱱᱠᱟ ᱠᱟᱛᱮᱫ ᱩᱱᱠᱩ ᱫᱚ ᱟᱵᱟᱨ ᱟᱹᱭᱩᱵ ᱵᱮᱨ ᱦᱚᱸ ᱵᱚᱞᱚᱜ ᱥᱚᱢᱚᱭ ᱟᱨᱚᱧ ᱮᱢᱟ ᱠᱚᱣᱟ ᱚᱱᱠᱟ ᱠᱟᱛᱮᱫ ᱩᱱᱠᱩ ᱫᱚᱧ ᱟᱹᱥᱩᱞᱞᱮᱫ ᱠᱚᱣᱟ ᱟᱨ ᱱᱩᱠᱩ ᱥᱩᱠᱨᱤ ᱠᱚᱫᱚ ᱡᱟᱜᱮ ᱞᱩᱵᱩᱜ ᱠᱚ ᱢᱮᱥᱟᱞ ᱠᱟᱛᱮᱫ ᱤᱧ ᱞᱩᱵᱩᱜ ᱠᱚᱧ ᱦᱚᱞᱚᱝ ᱠᱚᱧ ᱢᱮᱥᱟᱞ ᱠᱟᱠᱚᱣᱟᱧ ᱞᱮᱣᱦᱟᱣᱟᱠᱚᱣᱟ ᱚᱱᱟ ᱠᱚᱛᱮᱧ ᱦᱟᱨᱟᱭᱮᱫ ᱠᱚᱣᱟ ᱩᱱᱠᱩ ᱟᱲᱟᱜ ᱦᱚᱧ ᱟᱲᱟᱜ ᱠᱚᱜᱮᱭᱟ ᱟᱨ ᱱᱩᱠᱩ ᱰᱟᱹᱝᱨᱤ ᱠᱚ ᱢᱮᱨᱚᱢ ᱠᱚᱫᱚ ᱜᱷᱟᱥ ᱠᱚᱦᱚᱧ ᱟᱹᱜᱩᱣ ᱠᱚᱜᱮᱭᱟ ᱜᱩᱯᱤ ᱠᱚᱦᱚᱧ ᱤᱫᱤ ᱠᱚᱣᱟ ᱛᱟᱨᱯᱚᱨᱮ ᱪᱷᱟᱹᱱᱤ ᱠᱚ ᱟᱹᱭᱩᱵ ᱵᱮᱞᱟ ᱦᱮᱡ ᱠᱟᱛᱮᱫ ᱵᱩᱥᱩᱵ ᱠᱚᱦᱚᱸ ᱵᱚᱞᱮ ᱞᱟᱲᱟᱣ ᱠᱚ ᱦᱩᱭᱩᱜ ᱜᱮᱭᱟ ᱟᱨ ᱩᱱᱠᱩ ᱡᱟ ᱜᱮᱠᱚ ᱞᱟᱹᱴᱩ ᱵᱟᱲᱟ ᱞᱮᱱᱠᱷᱟᱱ ᱫᱚ ᱡᱟᱜᱮ ᱟᱹᱠᱷᱨᱤᱧ ᱦᱚᱸ ᱦᱩᱭᱩᱜ ᱜᱮᱭᱟ ᱚᱱᱟ ᱫᱤᱠ ᱫᱤᱭᱮ ᱦᱚᱸ ᱡᱟᱜᱮ ᱦᱟᱛ ᱠᱷᱚᱨᱚᱪ ᱦᱚᱸ ᱵᱚᱞᱮ ᱦᱩᱭᱩᱜ ᱛᱤᱧ ᱜᱮᱭᱟ ᱮᱭᱴᱩᱠᱩ